ᱟᱹᱛᱩ ᱴᱚᱞᱟ ᱨᱮᱫᱚ ᱮᱱᱮᱡᱼᱥᱮᱨᱮᱧ ᱫᱚ ᱟᱹᱰᱤᱜᱮ ᱞᱟᱹᱠᱛᱤ ᱜᱮᱭᱟ

ᱮᱱᱮᱡᱼᱥᱮᱨᱮᱧ ᱛᱟᱦᱮᱱ ᱠᱷᱟᱱ ᱡᱚᱛᱚ ᱦᱚᱲ ᱜᱮᱠᱚ ᱨᱟᱹᱥᱠᱟᱹ ᱫᱟᱲᱮᱭᱟᱜᱼᱟ ᱟᱨᱚ ᱟᱭᱢᱟᱜᱟᱱ ᱦᱚᱲ ᱠᱚᱦᱚᱸ ᱨᱟᱹᱥᱠᱟᱹ ᱞᱟᱹᱜᱤᱫ ᱠᱚ ᱦᱤᱡᱩᱜᱼᱟ ᱟᱨᱚ ᱡᱟᱦᱟᱸᱨᱮ ᱵᱟᱦᱟ ᱯᱟᱛᱟ ᱥᱮ ᱮᱱᱮᱡ ᱠᱚ ᱦᱩᱭᱩᱜᱼᱟ ᱚᱸᱰᱮᱦᱚᱸ ᱟᱭᱢᱟ ᱫᱤᱥᱚᱢ ᱯᱮᱲᱟ ᱦᱮᱡ ᱠᱟᱛᱮᱫ ᱠᱚ ᱨᱟᱹᱥᱠᱟᱹᱭᱟ ᱚᱸᱰᱮᱜᱮ ᱡᱚᱛᱚ ᱦᱚᱲ ᱦᱮᱡ ᱠᱟᱛᱮᱫ ᱨᱟᱹᱥᱠᱟᱹᱭᱟᱠᱚ ᱩᱱᱠᱩᱦᱚᱸ ᱦᱮᱡ ᱠᱟᱛᱮᱫ ᱟᱹᱰᱤ ᱨᱟᱹᱥᱠᱟᱹ ᱠᱚ ᱴᱷᱤᱠᱟᱹᱭᱟ ᱟᱨ ᱥᱟᱱᱟᱢ ᱦᱚᱲᱜᱮ ᱵᱩᱡᱷᱟᱹᱣ ᱧᱟᱢᱟ ᱟᱵᱚᱣᱟᱜ ᱟᱵᱚ ᱞᱟᱹᱜᱤᱫ ᱫᱚ ᱮᱱᱮᱡᱼᱥᱮᱨᱮᱧ ᱛᱤᱱᱟᱹᱜ ᱞᱟᱹᱠᱛᱤᱭᱟ ᱮᱱᱮᱡᱼᱥᱮᱨᱮᱧ ᱵᱟᱭ ᱛᱟᱦᱮᱱ ᱠᱷᱟᱱ ᱟᱵᱚ ᱨᱟᱹᱥᱠᱟᱹᱼᱨᱚᱢᱚᱡᱽ ᱵᱟᱵᱚ ᱧᱟᱢᱟ